ᱵᱷᱟᱚᱛ ᱨᱮᱭᱟᱜ ᱥᱟᱶᱟᱨ ᱵᱮᱵᱚᱥᱛᱟ ᱫᱚ ᱱᱟᱯᱟᱭ ᱜᱮᱭᱟ ᱵᱷᱟᱨᱚᱛ ᱥᱚᱨᱠᱟᱨ ᱡᱮᱢᱚᱱ ᱯᱨᱚᱛᱮᱠᱴᱤ ᱨᱟᱡᱽᱡᱚ ᱨᱮ ᱥᱮ ᱡᱤᱞᱟ ᱠᱚᱨᱮ ᱥᱮ ᱵᱞᱚᱠ ᱠᱚᱨᱮ ᱥᱚᱨᱠᱟᱨᱤᱭᱟᱹ ᱦᱚᱸᱥᱯᱤᱴᱟᱞᱮ ᱠᱷᱩᱞᱟᱹᱣ ᱠᱟᱜᱼᱟ ᱚᱱᱟ ᱦᱚᱸᱥᱯᱤᱴᱟᱞ ᱠᱚᱨᱮ ᱟᱹᱰᱤ ᱞᱮᱠᱟᱱ ᱨᱮᱸᱜᱚᱡ ᱦᱚᱲ ᱥᱮ ᱠᱤᱥᱟᱹᱬ ᱦᱚᱲ ᱠᱚᱦᱚᱸ ᱯᱷᱨᱤ ᱛᱮ ᱪᱤᱠᱤᱥᱥᱟ ᱠᱚ ᱧᱟᱢ ᱮᱫᱟ

ᱚᱱᱟ ᱪᱷᱟᱹᱲᱤ ᱠᱟᱛᱮ ᱨᱮᱦᱚᱸ ᱵᱷᱟᱨᱚᱛ ᱥᱚᱨᱠᱟᱨ ᱥᱟᱥᱛᱷᱚ ᱥᱟᱛᱷᱤ ᱠᱟᱨᱰᱮ ᱛᱮᱭᱟᱨ ᱠᱟᱜᱼᱟ ᱟᱭᱢᱟ ᱨᱚᱠᱚᱢ ᱯᱨᱚᱠᱚᱞᱯᱚ ᱯᱨᱚᱠᱚᱞᱯᱚᱭ ᱩᱰᱩᱠ ᱠᱟᱜᱼᱟ ᱚᱱᱟ ᱯᱨᱚᱠᱚᱞᱯᱚ ᱛᱮᱜᱮ ᱥᱟᱱᱟᱢ ᱦᱚᱲ ᱵᱤᱱᱟᱹ ᱠᱷᱚᱨᱪᱟ ᱛᱮ ᱵᱤᱱᱟᱹ ᱴᱟᱠᱟᱼᱯᱟᱭᱥᱟ ᱛᱮ ᱚᱸᱰᱮ ᱠᱩ ᱨᱟᱱ ᱢᱩᱨᱜᱟᱹᱱ ᱠᱩ ᱥᱮ ᱪᱤᱠᱤᱥᱥᱟ ᱠᱩ ᱦᱟᱛᱟᱣ ᱫᱟᱲᱮᱭᱟᱜᱼᱟ ᱜᱨᱟᱢ ᱜᱚᱸᱡᱽ ᱠᱚᱨᱮ ᱦᱚᱸ ᱟᱹᱰᱤ ᱞᱮᱠᱟᱱ ᱪᱤᱠᱤᱥᱥᱟ ᱵᱮᱵᱚᱥᱛᱟ ᱢᱮᱱᱟᱜᱼᱟ ᱡᱮᱢᱚᱱ ᱦᱮᱞᱛᱷ ᱥᱮᱱᱴᱟᱨ ᱚᱝᱜᱚᱱᱣᱟᱨᱤ ᱥᱮᱱᱴᱟᱨ ᱚᱱᱟ ᱠᱚᱨᱮ ᱦᱚᱸ ᱯᱷᱨᱤ ᱛᱮ ᱨᱟᱱ ᱠᱩ ᱧᱟᱢᱚᱜ ᱠᱟᱱᱟ ᱮᱵᱚᱝ ᱠᱤ ᱟᱥᱟ ᱥᱮ ᱦᱮᱞᱛᱷ ᱨᱮᱱ ᱫᱤᱫᱤᱢᱩᱱᱤ ᱠᱚ ᱚᱝᱜᱚᱱᱟᱨᱤ ᱥᱮᱱᱟᱨ ᱨᱮᱱ ᱫᱤᱫᱤᱢᱩᱱᱤ ᱠᱩ ᱚᱲᱟᱜ ᱨᱮ ᱦᱮᱡ ᱠᱟᱛᱮ ᱥᱟᱥᱛᱷᱚ ᱯᱚᱨᱤᱥᱮᱵᱟ ᱠᱚ ᱮᱢ ᱚᱴᱚ ᱠᱟᱜ ᱠᱟᱱᱟ ᱟᱹᱰᱤ ᱱᱟᱯᱟᱭ ᱥᱟᱺᱦᱤᱡ ᱛᱮ ᱵᱷᱟᱨᱚᱛ ᱨᱮᱭᱟᱜ ᱥᱟᱶᱟᱨ ᱵᱮᱵᱚᱥᱛᱷᱟ ᱫᱚ ᱱᱟᱯᱟ ᱱᱟᱯᱟᱭ ᱜᱮᱭᱟ ᱮᱱᱛᱮ ᱨᱮᱦᱚᱸ ᱢᱩᱬᱩᱫ ᱥᱚᱢᱚᱥᱥᱟ ᱞᱮᱠᱟᱛᱮ ᱧᱮᱞ ᱧᱟᱢᱚᱜᱼᱟ ᱡᱟᱭᱜᱟ ᱡᱟᱭᱜᱟ ᱠᱚᱨᱮ ᱡᱮᱢᱚᱱ ᱵᱤᱥᱮᱥ ᱠᱚᱨᱮ ᱵᱤᱦᱟᱨ ᱡᱷᱟᱲᱠᱷᱚᱸᱰ ᱥᱮ ᱟᱨᱦᱚᱸ ᱮᱴᱟᱜ ᱮᱴᱟᱜ ᱨᱟᱡᱽᱡᱚ ᱠᱚᱨᱮ ᱦᱚᱲ ᱮᱞᱟᱠᱟ ᱠᱚᱨᱮ ᱨᱟᱥᱛᱟ ᱜᱷᱟᱴ ᱥᱮ ᱦᱚᱨᱼᱰᱟᱦᱟᱨ ᱴᱷᱤᱠ ᱢᱚᱛᱚ ᱵᱟᱹᱱᱩᱜ ᱛᱮ ᱚᱱᱟ ᱠᱚᱨᱮ ᱰᱟᱠᱛᱟᱨ ᱵᱟᱝᱠᱚ ᱥᱮᱴᱮᱨ ᱫᱟᱲᱮᱭᱟᱜ ᱠᱟᱱᱟ ᱥᱮ ᱚᱱᱟ ᱠᱚᱨᱮᱱ ᱦᱚᱲ ᱦᱚᱸ ᱪᱤᱠᱤᱥᱥᱟ ᱞᱟᱹᱜᱤᱫ ᱟᱹᱰᱤ ᱡᱷᱟᱹᱞ ᱪᱟᱞᱟᱜ ᱦᱩᱭᱩᱜ ᱛᱟᱠᱚᱣᱟ ᱮᱢᱚᱱ ᱠᱤ ᱰᱤᱞᱤᱵᱷᱟᱨᱤ ᱯᱮᱥᱮᱱᱴ ᱦᱚᱸ ᱤᱫᱤ ᱞᱟᱹᱜᱤᱫ ᱛᱮ ᱟᱹᱰᱤ ᱥᱚᱢᱚᱥᱥᱟ ᱡᱟᱭᱜᱟᱼᱡᱟᱭᱜᱟ ᱠᱚᱨᱮ ᱯᱟᱨᱠᱚᱢ ᱨᱮ ᱫᱮᱡ ᱠᱟᱛᱮ ᱠᱚ ᱤᱫᱤ ᱠᱚᱣᱟ ᱚᱱᱠᱟᱱ ᱪᱤᱛᱟᱹᱨ ᱦᱚᱸ ᱧᱮᱞ ᱧᱟᱢ ᱟᱠᱟᱱᱟ ᱢᱟᱨᱟᱝ ᱪᱤᱛᱟᱹᱨ ᱠᱚᱫᱚ ᱢᱟᱨᱟᱝ ᱥᱚᱢᱚᱥᱥᱟ ᱠᱚᱫᱚ ᱚᱱᱟ ᱠᱚᱜᱤ ᱧᱮᱞ ᱧᱟᱢᱚᱜ ᱠᱟᱱᱟ ᱵᱤᱥᱮᱥ ᱠᱟᱭᱛᱮ